ᱱᱚᱣᱟᱫᱚ ᱡᱟᱦᱟᱸ ᱢᱟᱲᱟᱝ ᱠᱷᱚᱱᱜᱮ ᱦᱩᱭᱩᱜ ᱠᱟᱱᱟ ᱛᱟᱦᱮᱱ ᱢᱟᱲᱟᱝᱫᱚ ᱯᱩᱨᱟᱹᱜᱟᱱ ᱦᱩᱭᱩᱜ ᱠᱟᱱᱟ ᱟᱨ ᱱᱤᱛᱚᱜᱫᱚ ᱢᱟᱲᱟᱝ ᱞᱮᱠᱟᱫᱚ ᱱᱟᱦᱟᱸᱜ ᱠᱚᱢ ᱠᱟᱱᱟ ᱢᱟᱱᱮ ᱟᱹᱰᱤᱜᱮ ᱠᱚᱢ ᱠᱟᱱᱟ ᱦᱳᱭ ᱟᱨ ᱪᱮᱫᱟᱜ ᱪᱮᱫᱟᱜᱫᱚ ᱱᱚᱣᱟ ᱠᱟᱱᱟ ᱡᱮ ᱱᱤᱛᱳᱜ ᱢᱟᱲᱟᱝ ᱡᱟᱦᱟᱸ ᱞᱮᱠᱟᱠᱚ ᱤᱭᱟᱹᱭᱮᱫ ᱛᱟᱦᱮᱱᱚᱜ ᱛᱚ ᱱᱤᱛᱳᱜ ᱦᱚᱸ ᱚᱱᱠᱟ ᱡᱩᱫᱤ ᱤᱭᱟᱹᱜᱼᱟ ᱮᱱᱠᱷᱟᱱ ᱡᱟᱦᱟᱸᱞᱮᱠᱟ ᱚᱞᱼᱯᱟᱲᱦᱟᱣᱠᱚ ᱢᱮᱱᱟᱜ ᱠᱚᱣᱟ ᱟᱥᱲᱟᱠᱚ ᱫᱤᱱᱟᱹᱢᱠᱚ ᱪᱟᱞᱟᱜᱼᱟ ᱛᱚ ᱮᱱᱠᱷᱟᱱ ᱫᱤᱱᱜᱮ ᱚᱱᱟᱠᱚ ᱧᱮᱞᱟᱠᱟᱜᱼᱟ ᱠᱤ ᱱᱚᱰᱮ ᱧᱟᱢᱚᱜ ᱠᱟᱱᱟ ᱮᱱᱠᱷᱟᱱ ᱚᱱᱟ ᱠᱷᱟᱹᱛᱤᱨ ᱚᱸᱰᱮᱠᱚ ᱵᱚᱞᱚᱱᱟ ᱮᱱᱠᱷᱟᱱ ᱚᱱᱟᱦᱚᱸ ᱰᱤᱥᱴᱟᱵᱚᱜ ᱜᱮᱭᱟ ᱰᱤᱥᱴᱟᱵᱚᱜ ᱜᱮᱭᱟᱠᱚ ᱟᱨ ᱫᱤᱱᱜᱮ ᱦᱟᱱᱟᱼᱱᱷᱟᱣᱟ ᱢᱚᱪᱟ ᱠᱷᱚᱱ ᱛᱟᱠᱚ ᱵᱮᱼᱵᱟᱹᱲᱤᱡ ᱨᱚᱲ ᱟᱸᱡᱚᱢᱚᱜᱼᱟ ᱟᱨ ᱧᱩᱵᱩᱞ ᱠᱟᱛᱮᱱᱫᱚ ᱪᱟᱦᱚᱸ ᱵᱟᱢ ᱵᱮᱱᱟᱣ ᱫᱟᱲᱮᱭᱟᱜᱼᱟᱢ ᱟᱨ ᱢᱟᱲᱟᱝ ᱞᱮᱠᱟ ᱠᱷᱚᱱᱫᱚ ᱟᱹᱰᱤᱜᱮ ᱠᱚᱢ ᱟᱠᱟᱱᱟ ᱡᱟᱦᱟᱸᱞᱮᱠᱟ ᱱᱤᱛᱳᱜᱫᱚ ᱦᱟᱴᱼᱯᱟᱛᱟ ᱠᱚᱨᱮᱦᱚᱸ ᱡᱟᱹᱥᱛᱤ ᱵᱟᱠᱚ ᱤᱫᱤᱭᱮᱜᱼᱟ ᱦᱟᱺᱰᱤ ᱠᱚᱫᱚ ᱡᱟᱦᱟᱸᱞᱮᱠᱟ ᱚᱲᱟᱜ ᱠᱚᱨᱮᱦᱚᱸ ᱩᱱᱟᱹᱜ ᱵᱟᱠᱚ ᱟᱹᱠᱷᱨᱤᱧᱮᱫᱼᱟ ᱟᱨ ᱱᱤᱛᱳᱜ ᱫᱚ ᱟᱹᱠᱷᱨᱤᱧ ᱫᱚᱠᱚ ᱵᱚᱱᱫ ᱡᱟᱣᱨᱟ ᱟᱠᱟᱫᱼᱟ ᱪᱤᱠᱟᱹᱛᱮ ᱱᱤᱛᱳᱜ ᱫᱚ ᱚᱞᱼᱯᱟᱲᱦᱟᱣ ᱠᱚᱦᱚᱸ ᱨᱳᱰ ᱫᱷᱟᱨᱮ ᱠᱚᱨᱮᱠᱚ ᱧᱮᱞᱟ ᱛᱳ ᱛᱤᱸᱜᱩᱱ ᱜᱮᱭᱟᱠᱚ ᱟᱨ ᱵᱷᱮᱜᱟᱨᱼᱵᱷᱮᱜᱟᱨ ᱢᱚᱪᱟ ᱠᱷᱚᱱ ᱛᱟᱠᱚ ᱚᱰᱳᱠᱚᱜᱼᱟ ᱮᱱᱠᱷᱟᱱ ᱟᱹᱰᱤ ᱢᱟᱨᱟᱝ ᱱᱟᱦᱟᱪᱟᱨ ᱦᱩᱭᱩᱜᱼᱟ ᱚᱱᱟ ᱪᱤᱠᱟᱹ ᱱᱤᱛᱳᱜ ᱫᱚᱠᱚ ᱵᱚᱱᱫ ᱤᱫᱤᱭᱮᱜᱼᱟ